ᱤᱧ ᱫᱚ ᱫᱚᱝ ᱥᱮᱨᱮᱧ ᱟᱸᱡᱚᱢᱤᱧ ᱠᱩᱥᱤᱭᱟᱜᱼᱟ ᱟᱨ ᱫᱚᱝ ᱥᱮᱨᱮᱧ ᱜᱤᱧ ᱟᱸᱡᱚᱢᱟ ᱟᱨ ᱫᱚᱝ ᱥᱮᱨᱮᱧ ᱨᱤᱱ ᱠᱟᱹᱨᱤᱜᱚᱞ ᱠᱚᱜᱮ ᱟᱹᱰᱤ ᱤᱧ ᱠᱩᱥᱤ ᱟᱠᱚᱣᱟ ᱠᱟᱹᱨᱤᱜᱚᱞ ᱠᱚᱦᱚᱸ ᱫᱚᱝ ᱥᱮᱨᱮᱧ ᱱᱟᱯᱟᱭ ᱪᱮᱦᱨᱟ ᱜᱮᱠᱚ ᱥᱮᱨᱮᱧᱟ ᱟᱨ ᱫᱚᱝ ᱨᱟᱦᱟ ᱦᱚᱸ ᱟᱹᱰᱤ ᱱᱟᱯᱟᱭ ᱜᱮ ᱵᱩᱡᱷᱟᱹᱜᱼᱟ ᱟᱨ ᱚᱲᱟᱜ ᱨᱮᱦᱚᱸ ᱜᱚᱲᱚᱢ ᱦᱟᱲᱟᱢ ᱟᱨ ᱜᱚᱲᱚᱢ ᱵᱩᱰᱷᱤ ᱛᱮᱠᱚ ᱠᱚ ᱫᱚᱝ ᱥᱮᱨᱮᱧ ᱟᱹᱰᱤ ᱢᱚᱡᱽᱼᱢᱚᱡᱟᱜ ᱠᱚ ᱞᱟᱹᱭ ᱟᱹᱧ ᱜᱮᱭᱟ ᱟᱨ ᱚᱱᱟ ᱥᱮᱨᱮᱧ ᱠᱚ ᱟᱹᱰᱤ ᱤᱧ ᱠᱩᱥᱤᱭᱟᱜ ᱜᱮᱭᱟ ᱟᱨ ᱫᱚᱝ ᱥᱮᱨᱮᱧ ᱫᱚ ᱡᱟᱹᱥᱛᱤ ᱠᱟᱛᱮᱱ ᱵᱟᱯᱞᱟ ᱚᱲᱟᱜ ᱠᱚᱨᱮ ᱜᱤᱧ ᱟᱸᱡᱚᱢ ᱵᱟᱲᱟ ᱦᱟᱠᱟᱜᱼᱟ ᱟᱨ ᱟᱹᱰᱤ ᱢᱚᱡᱽ ᱜᱮᱠᱚ ᱥᱮᱨᱮᱧᱟ ᱟᱨ ᱡᱟᱹᱥᱛᱤ ᱫᱚ ᱟᱠᱷᱲᱟ ᱛᱟᱞᱟ ᱠᱚᱨᱮ ᱫᱚ ᱵᱟᱠᱚ ᱥᱮᱨᱮᱧ ᱵᱟᱲᱟᱭᱟ ᱟᱨ ᱱᱚᱣᱟ ᱫᱚᱝ ᱥᱮᱨᱮᱧ ᱫᱚ ᱟᱹᱰᱤ ᱱᱟᱯᱟᱭ ᱟᱸᱡᱚᱢᱚᱜᱼᱟ ᱟᱨ ᱟᱹᱰᱤ ᱪᱮᱦᱨᱟ ᱜᱮ ᱠᱟᱹᱨᱤᱜᱚᱞ ᱠᱚᱦᱚᱸ ᱟᱹᱰᱤ ᱪᱮᱦᱨᱟ ᱜᱮᱠᱚ ᱥᱮᱨᱮᱧᱟ ᱟᱨ ᱤᱧ ᱦᱚᱸ ᱫᱚᱝ ᱥᱮᱨᱮᱧ ᱜᱮ ᱟᱹᱰᱤ ᱟᱸᱡᱚᱢ ᱥᱟᱱᱟᱧᱟ ᱟᱨ ᱱᱚᱣᱟ ᱫᱚᱝ ᱥᱮᱨᱮᱧ ᱜᱮ ᱤᱧ ᱦᱚᱸ ᱡᱟᱹᱥᱛᱤ ᱥᱮᱨᱮᱧ ᱥᱟᱱᱟᱹᱧᱟ ᱟᱨ ᱫᱚᱝ ᱥᱮᱨᱮᱧ ᱜᱮ ᱟᱹᱰᱤᱧ ᱠᱩᱥᱤᱭᱟᱜᱼᱟ ᱱᱚᱣᱟ ᱫᱚᱝ ᱥᱮᱨᱮᱧ ᱫᱚ ᱟᱹᱰᱤ ᱱᱟᱯᱟᱭ ᱨᱟᱦᱟ ᱠᱟᱱᱟ ᱡᱟᱹᱥᱛᱤ ᱠᱟᱛᱮ ᱱᱚᱣᱟ ᱜᱮ ᱤᱧ ᱫᱚᱧ ᱠᱩᱥᱤᱭᱟᱜᱼᱟ